ᱥᱴᱳᱵᱷ ᱴᱳᱵᱷ ᱴᱳᱵᱷ ᱫᱚ ᱢᱚᱛᱞᱚᱵ ᱩᱱᱟᱹᱜ ᱵᱟᱭ ᱵᱮᱥᱟ ᱢᱚᱛᱞᱚᱵ ᱡᱟᱦᱟᱸ ᱞᱮᱠᱟ ᱥᱴᱳᱵᱷᱤᱧ ᱤᱧ ᱟᱜᱩ ᱠᱮᱜᱼᱟ ᱥᱮ ᱠᱮᱨᱥᱤᱱ ᱦᱚᱸ ᱥᱚᱠᱛᱚᱭ ᱡᱚᱢᱟ ᱥᱴᱳᱵᱷᱨᱮ ᱠᱮᱨᱳᱥᱤᱱ ᱥᱚᱠᱛᱚᱭ ᱡᱚᱢᱟ ᱥᱮᱸᱜᱮᱞᱮᱢ ᱡᱩᱞ ᱞᱮᱠᱷᱟᱱ ᱚᱱᱟ ᱟᱨᱚ ᱥᱚᱠᱛᱚ ᱛᱤᱛᱮ ᱢᱚᱛᱞᱚᱵ ᱜᱟᱥᱟᱣ ᱦᱩᱭᱩᱜᱼᱟ ᱛᱤᱛᱮ ᱜᱷᱟᱥᱟᱣ ᱦᱩᱭᱩᱜᱼᱟ ᱮᱱᱠᱷᱟᱱ ᱚᱱᱟᱨᱮ ᱟᱹᱰᱤ ᱥᱚᱢᱚᱭᱮ ᱦᱟᱛᱟᱣᱟ ᱥᱚᱠᱛᱚ ᱵᱟᱞᱩᱦᱚᱸ ᱫᱚᱢᱮ ᱞᱟᱜᱟᱜᱼᱟ ᱥᱴᱳᱵᱷᱨᱮ ᱫᱚᱢᱮ ᱵᱟᱞᱩ ᱞᱟᱜᱟᱜᱼᱟ ᱥᱚᱠᱛᱚ ᱜᱷᱟᱲᱤᱡ ᱮᱢ ᱤᱭᱟᱹᱭᱟ ᱛᱚᱵᱮᱡᱟᱠᱮ ᱚᱱᱟ ᱥᱴᱳᱵᱷ ᱤᱭᱟᱹᱜᱼᱟ ᱟᱨ ᱥᱴᱳᱵᱷᱛᱮ ᱢᱚᱛᱞᱚᱵ ᱪᱮᱫ ᱤᱧ ᱢᱮᱱᱟ ᱡᱩᱞ ᱞᱮᱠᱷᱟᱱ ᱢᱟ ᱥᱴᱳᱵᱷ ᱡᱟᱦᱟᱸ ᱠᱮᱨᱳᱥᱤᱱ ᱨᱮᱱᱟᱜ ᱡᱟᱦᱟᱸ ᱚᱱᱟ ᱤᱭᱟᱹ ᱢᱮᱱᱟᱜᱼᱟ ᱥᱮ ᱚᱱᱟ ᱫᱷᱩᱸᱣᱟ ᱚᱰᱚᱠᱚᱜᱼᱟ ᱚᱱᱟ ᱥᱮᱯ ᱞᱟᱹᱜᱤᱫ ᱦᱚᱸ ᱵᱟᱭ ᱵᱮᱥᱟ ᱚᱱᱟ ᱞᱟᱹᱜᱤᱫ ᱤᱧ ᱚᱱᱟᱞᱟᱹᱜᱤᱫ ᱥᱴᱳᱵᱷ ᱫᱚ ᱩᱱᱟᱹᱜ ᱵᱟᱭ ᱵᱮᱥᱟ ᱥᱴᱳᱵᱷ ᱫᱚ ᱟᱨ ᱚᱱᱟᱠᱷᱚᱱ ᱵᱮᱥᱟ ᱡᱮ ᱤᱧ ᱜᱮᱥ ᱨᱤᱧ ᱤᱭᱟᱹᱭᱟ ᱥᱴᱳᱵᱷ ᱠᱷᱚᱱ ᱜᱮᱥ ᱛᱮᱧ ᱡᱩᱞᱟ ᱚᱱᱟ ᱫᱚ ᱥᱚᱸᱜᱮ ᱡᱩᱞᱩᱜᱼᱟ ᱥᱴᱳᱵᱷ ᱫᱚ ᱚᱱᱟ ᱞᱟᱹᱜᱤᱫ ᱤᱧ ᱫᱚ ᱵᱟᱹᱧ ᱠᱩᱥᱤᱭᱟᱜᱼᱟ ᱥᱚᱠᱛᱚ ᱠᱮᱨᱳᱥᱤᱱ ᱦᱚᱸᱭ ᱡᱚᱢᱟ ᱟᱨ ᱦᱮᱸ ᱥᱚᱠᱛᱚ ᱢᱚᱥᱛᱤᱛᱮ ᱴᱷᱮᱞᱟᱣ ᱦᱩᱭᱩᱜᱼᱟ ᱛᱚᱵᱮᱭᱟᱱᱟ ᱥᱴᱳᱵᱷ ᱡᱩᱞᱩᱜᱼᱟ ᱵᱟᱠᱷᱟᱱ ᱫᱚ ᱵᱟᱭ ᱡᱩᱞᱩᱜᱼᱟ